ᱡᱟᱦᱟᱸᱭ ᱡᱩᱣᱟᱹᱱ ᱠᱚ ᱵᱮᱠᱟᱨ ᱦᱮᱱᱟᱜ ᱠᱚᱣᱟ ᱡᱟᱦᱟᱸᱭ ᱚᱞ ᱯᱟᱲᱦᱟᱣ ᱵᱟᱝ ᱠᱚ ᱪᱮᱫ ᱟᱠᱟᱜᱼᱟ ᱩᱱᱠᱩ ᱠᱚᱫᱚ ᱵᱮᱵᱽᱥᱟ ᱵᱟᱱᱤᱡᱽᱡᱚ ᱠᱟᱨᱵᱟᱨ ᱟᱨ ᱦᱚᱜᱱᱚᱝᱠᱟᱱ ᱠᱚᱲᱟ ᱠᱚ ᱡᱩᱣᱟᱹᱱ ᱢᱮᱱᱟᱜ ᱠᱚᱣᱟ ᱩᱱᱠᱩ ᱠᱚᱫᱚ ᱱᱟᱨᱮᱭᱟ ᱠᱟᱹᱢᱤ ᱥᱚᱨᱠᱟᱨ ᱯᱟᱦᱟᱴᱟ ᱠᱷᱚᱱᱟᱜ ᱟᱨᱦᱚᱸ ᱚᱞᱚᱜ ᱯᱟᱲᱦᱟᱣ ᱠᱚᱲᱟ ᱠᱩᱲᱤ ᱠᱚᱫᱚ ᱥᱚᱨᱠᱟᱨ ᱯᱟᱦᱟᱴᱟ ᱠᱷᱚᱱᱟᱜ ᱥᱚᱨᱠᱟᱨᱤ ᱪᱟᱹᱠᱨᱤ ᱢᱟᱪᱮᱫ ᱮᱢᱟᱱ ᱮᱢᱟᱱᱟᱜ ᱠᱚ ᱠᱟᱹᱪᱷᱟᱹᱨᱤ ᱚᱯᱷᱤᱥ ᱵᱚᱞᱚᱠ ᱚᱱᱟ ᱠᱚᱨᱮ ᱥᱚᱨᱠᱟᱨ ᱯᱟᱦᱟᱴᱟ ᱠᱷᱚᱱ ᱪᱟᱹᱠᱨᱤ ᱮᱢᱚᱜ ᱞᱟᱹᱠᱛᱤ ᱠᱟᱱᱟ